ᱟᱞᱮ ᱴᱚᱴᱷᱟᱨᱮ ᱢᱤᱫᱴᱟᱱ ᱟᱹᱛᱩ ᱨᱮ ᱢᱤᱫᱴᱟᱱ ᱠᱟᱢᱟᱨ ᱢᱮᱱᱟᱭᱟ ᱩᱱᱤ ᱟᱹᱰᱤ ᱱᱟᱯᱟᱭ ᱱᱟᱯᱟᱭ ᱴᱮᱸᱜᱚᱪ ᱫᱟᱛᱨᱚᱢ ᱫᱟᱹᱛ ᱠᱩᱰᱤ ᱟᱭᱢᱟ ᱞᱮᱠᱟᱱᱟᱜ ᱡᱤᱱᱤᱥ ᱜᱮᱭ ᱵᱮᱱᱟᱣᱟ ᱚᱱᱟ ᱠᱚᱫᱚ ᱥᱟᱱᱟᱢ ᱠᱟᱹᱢᱤᱨᱮ ᱞᱟᱜᱟᱜᱼᱟ ᱚᱱᱟ ᱡᱤᱱᱤᱥ ᱠᱚ ᱡᱚᱛᱚ ᱞᱮᱠᱟᱱᱟᱜ ᱠᱟᱹᱢᱤᱨᱮ ᱞᱟᱜᱟᱣ ᱦᱚᱪᱚᱭᱟ ᱩᱱᱤ ᱫᱚ ᱟᱹᱰᱤ ᱢᱚᱡᱽ ᱜᱮᱭ ᱵᱮᱱᱟᱣ ᱫᱟᱲᱮᱭᱟᱜᱼᱟ ᱟᱨ ᱚᱱᱟ ᱫᱟᱛᱨᱚᱢ ᱥᱮ ᱠᱩᱰᱤ ᱫᱚ ᱪᱟᱥ ᱠᱟᱹᱢᱤᱨᱮ ᱞᱟᱜᱟᱜᱼᱟ ᱚᱱᱟᱛᱮ ᱚᱱᱟ ᱠᱚ ᱡᱤᱱᱤᱥ ᱵᱮᱱᱟᱣ ᱠᱟᱛᱮᱫ ᱩᱱᱤ ᱫᱚ ᱚᱱᱟ ᱜᱮᱭ ᱵᱮᱯᱥᱟᱭᱟ ᱚᱱᱟ ᱵᱮᱯᱥᱟ ᱫᱟᱨᱟᱭ ᱛᱮᱜᱮ ᱟᱭᱟᱜ ᱥᱚᱝᱥᱟᱨ ᱦᱚᱭ ᱪᱟᱹᱞᱩᱭᱟ